ᱱᱚᱣᱟ ᱵᱷᱟᱨᱚᱛ ᱵᱚᱨᱥᱚ ᱨᱮ ᱥᱮ ᱱᱚᱣᱟ ᱟᱛᱳ ᱠᱚᱨᱮ ᱧᱮᱞ ᱦᱩᱭᱩᱜ ᱠᱟᱱᱟ ᱵᱤᱥᱤᱨᱵᱟᱜᱽ ᱦᱚᱲ ᱫᱟᱨᱮ ᱠᱚ ᱜᱮᱫ ᱫᱟ ᱫᱟᱨᱮ ᱜᱮᱫ ᱫᱚ ᱡᱟᱦᱟᱸ ᱫᱚᱨᱠᱟᱨ ᱢᱟᱱᱮ ᱚᱲᱟᱜ ᱥᱩᱨ ᱨᱮ ᱫᱟᱨᱮ ᱛᱟᱦᱮᱸ ᱞᱮᱱᱠᱷᱟᱱ ᱡᱮ ᱚᱥᱩᱵᱤᱫᱟ ᱦᱩᱭᱩᱜ ᱠᱟᱱᱟ ᱚᱱᱠᱟᱱ ᱡᱟᱭᱜᱮ ᱨᱮ ᱫᱟᱨᱮ ᱛᱟᱦᱮᱸ ᱞᱮᱱᱠᱷᱟᱱ ᱚᱱᱟ ᱫᱟᱨᱮ ᱫᱚ ᱢᱟᱜ ᱫᱚᱨᱠᱟᱨ ᱪᱮᱫᱟᱜ ᱥᱮ ᱫᱟᱨᱮ ᱜᱮᱫ ᱫᱚ ᱫᱟᱨᱮ ᱠᱷᱚᱱᱟᱜ ᱫᱚ ᱟᱵᱚ ᱚᱠᱥᱤᱡᱮᱱ ᱵᱚᱱ ᱧᱟᱢ ᱮᱫᱟ ᱟᱨ ᱚᱱᱟ ᱪᱤᱠᱟᱹ ᱫᱟᱨᱮ ᱜᱮᱫ ᱫᱚ ᱵᱟᱨᱚᱱ ᱜᱮ ᱟᱵᱚ ᱫᱟᱨ ᱜᱮᱫ ᱵᱟᱫ ᱛᱮ ᱟᱵᱚ ᱟᱛᱳ ᱨᱤᱱ ᱥᱮ ᱟᱛᱳ ᱥᱩᱨ ᱥᱩᱯᱩᱨ ᱨᱮᱱ ᱦᱚᱲ ᱢᱤᱞᱮᱢᱮᱥᱟ ᱠᱟᱛᱮ ᱫᱟᱨᱮ ᱡᱩᱫᱤ ᱵᱚᱱ ᱨᱚᱦᱚᱭᱟ ᱟᱹᱰᱤ ᱵᱮᱥᱚᱜᱼᱟ ᱪᱮᱫᱟᱜ ᱥᱮ ᱵᱟᱝ ᱫᱟᱨᱮ ᱨᱚᱦᱚᱭ ᱞᱮᱠᱷᱟᱱ ᱱᱤᱡᱮᱨᱟᱜ ᱦᱚᱸ ᱵᱷᱟᱜᱮ ᱟᱨ ᱚᱯᱚᱨᱟᱜ ᱦᱚᱸ ᱵᱷᱟᱜᱮ ᱚᱱᱟ ᱪᱤᱠᱟᱹ ᱫᱟᱨᱮ ᱵᱟᱝ ᱜᱮᱫ ᱠᱟᱛᱮ ᱨᱚᱦᱚᱭ ᱵᱚᱱ ᱪᱮᱥᱴᱟᱭᱟ